ᱢᱤᱫᱴᱮᱱ ᱥᱴᱳᱵᱷ ᱚᱣᱟᱪ ᱫᱚ ᱵᱟᱹᱲᱤᱡ ᱜᱮᱭᱟ ᱠᱤᱱᱛᱩ ᱚᱱᱟ ᱠᱷᱮᱛᱨᱮ ᱛᱮ ᱵᱟᱹᱲᱤᱡ ᱠᱷᱟᱱ ᱟᱭᱢᱟ ᱨᱚᱠᱚᱢ ᱵᱟᱹᱲᱤᱡ ᱚᱥᱩᱵᱤᱫᱷᱟ ᱛᱟᱦᱮᱸ ᱫᱮᱠᱷᱟᱣ ᱫᱟᱲᱮᱭᱟᱜᱼᱟ ᱚᱱᱟᱛᱮ ᱵᱟᱹᱲᱤᱡ ᱯᱨᱚᱰᱟᱠᱴ ᱡᱚᱛᱚ ᱠᱟᱹᱢᱤ ᱢᱚᱡᱽ ᱛᱮ ᱵᱟᱝ ᱪᱟᱞᱟᱜᱼᱟ ᱚᱱᱟᱜᱤᱧ ᱢᱮᱱᱮᱫᱟ ᱚᱱᱟ ᱥᱴᱳᱵᱷ ᱫᱚ ᱪᱮᱧᱡᱽ ᱞᱮᱠᱷᱟᱱ ᱥᱮ ᱮᱴᱟᱜ ᱟᱜ ᱟᱹᱜᱩ ᱞᱮᱠᱷᱟᱱ ᱥᱮ ᱮᱴᱟᱜ ᱡᱤᱱᱤᱥ ᱵᱮᱵᱚᱦᱟᱨ ᱞᱮᱠᱷᱟᱱ ᱚᱱᱟ ᱢᱚᱡᱽ ᱦᱩᱭᱩᱜ ᱟᱥᱮ ᱢᱚᱡᱽ ᱠᱟᱹᱢᱤ ᱪᱟᱞᱟᱜᱼᱟ ᱢᱟᱱᱮ ᱚᱱᱟᱛᱮ ᱥᱴᱳᱵᱷ ᱜᱮ ᱪᱮᱧᱡᱽ ᱦᱩᱭᱩᱜᱼᱟ ᱥ ᱮ ᱪᱮᱧᱡᱽ ᱞᱮᱠᱟ ᱠᱟᱛᱮᱫ ᱮᱴᱟᱜ ᱞᱮᱠᱟᱱᱟᱜ ᱠᱤᱨᱤᱧ ᱨᱮᱱᱟᱜ ᱵᱮᱵᱚᱥᱛᱷᱟ ᱟᱹᱜᱩᱭ ᱦᱩᱭᱩᱜᱼᱟ